ᱵᱷᱟᱨᱚᱛ ᱨᱮᱭᱟᱜ ᱠᱤᱪᱷᱤ ᱦᱚᱲ ᱠᱩᱥᱤᱭᱟᱜ ᱠᱷᱮᱞᱚᱸᱰ ᱫᱚ ᱦᱩᱭᱩᱜ ᱠᱟᱱᱟ ᱯᱷᱩᱴᱵᱚᱞ ᱠᱨᱤᱠᱮᱹᱴ ᱵᱮᱰᱢᱤᱱᱴᱚᱱ ᱠᱟᱵᱟᱰᱤ ᱟᱨ ᱯᱷᱩᱴᱵᱚᱞ ᱨᱮᱱ ᱥᱚᱨᱮᱥ ᱠᱷᱮᱞᱳᱰᱤᱭᱟᱹ ᱫᱚᱭ ᱦᱩᱭᱩᱜ ᱠᱟᱱᱟ ᱥᱩᱱᱤᱞ ᱪᱷᱮᱛᱨᱤ ᱟᱨ ᱠᱨᱤᱠᱮᱹᱴ ᱨᱮᱱ ᱥᱚᱨᱮᱥ ᱠᱷᱮᱞᱳᱰᱤᱭᱟᱹ ᱫᱚᱭ ᱦᱳᱭᱳᱜ ᱠᱟᱱᱟᱭ ᱥᱚᱪᱤᱱ ᱛᱮᱱᱰᱩᱞᱠᱟᱨ ᱵᱤᱨᱟᱴ ᱠᱳᱦᱞᱤ ᱦᱚᱸ ᱟᱨ ᱵᱮᱰᱢᱤᱱᱴᱚᱱ ᱨᱤᱱᱤᱡ ᱥᱚᱨᱮᱥ ᱠᱷᱮᱞᱳᱰᱤᱭᱟᱹ ᱫᱚᱭ ᱦᱩᱭᱩᱜ ᱠᱟᱱᱟᱭ ᱯᱤ ᱵᱷᱤ ᱥᱤᱱᱫᱷᱩ ᱥᱟᱭᱱᱟ ᱱᱮᱦᱩᱞ ᱱᱩᱠᱩ ᱠᱚᱜᱮ